ᱟᱞᱮ ᱟᱭᱢᱟ ᱞᱮᱠᱟᱱ ᱡᱤᱭᱟᱹᱞᱤᱞᱮ ᱟᱹᱥᱩᱞ ᱠᱟᱜ ᱠᱚᱣᱟ ᱡᱮᱢᱚᱱ ᱰᱟᱝᱨᱤ ᱵᱷᱮᱰᱟ ᱢᱮᱨᱚᱢ ᱥᱤᱢ ᱮᱢᱟᱱᱠᱚ ᱜᱮᱰᱮ ᱠᱚ ᱟᱨᱦᱚᱸ ᱮᱢᱟᱱ ᱛᱮᱭᱟᱜ ᱠᱚ ᱟᱞᱮ ᱫᱚ ᱵᱷᱤᱲᱤ ᱟᱹᱥᱩᱞ ᱞᱟᱹᱜᱤᱫ ᱟᱞᱮ ᱫᱚ ᱡᱚᱠᱷᱚᱱ ᱨᱩᱣᱟᱹ ᱦᱟᱹᱥᱩ ᱦᱩᱭᱩᱜ ᱛᱟᱞᱮᱭᱟ ᱛᱚᱠᱷᱚᱱ ᱡᱚᱠᱷᱚᱱ ᱟᱞᱮ ᱠᱚᱣᱟᱜ ᱴᱟᱠᱟ ᱯᱚᱭᱥᱟ ᱵᱟᱝ ᱛᱟᱸᱦᱮᱱ ᱛᱟᱞᱮᱭᱟ ᱛᱚᱠᱷᱚᱱ ᱩᱱᱤ ᱢᱤᱫᱴᱮᱡ ᱥᱤᱢ ᱥᱮ ᱢᱮᱨᱚᱢ ᱟᱠᱷᱨᱤᱧ ᱠᱟᱛᱮᱜ ᱟᱞᱮ ᱰᱟᱠᱛᱟᱨ ᱴᱷᱮᱱ ᱦᱚᱞᱮ ᱥᱮᱱ ᱫᱟᱲᱮᱭᱟᱜᱼᱟ ᱚᱱᱟᱜᱮ ᱟᱞᱮ ᱟᱭᱢᱟ ᱥᱩᱵᱤᱫᱷᱟ ᱞᱮ ᱵᱩᱡᱷᱟᱹᱣ ᱟᱠᱟᱫᱟ ᱟᱨ ᱢᱟᱴᱷᱨᱮ ᱠᱷᱟᱴᱟᱜ ᱞᱟᱹᱜᱤᱫ ᱡᱮᱢᱚᱱ ᱟᱭᱢᱟ ᱡᱟᱭᱜᱟ ᱫᱚᱨᱠᱟᱨᱟ ᱟᱨ ᱡᱤᱭᱟᱞᱤ ᱟᱹᱥᱩᱞ ᱞᱟᱹᱜᱤᱫ ᱛᱮᱦᱚᱸ ᱠᱚᱢ ᱡᱟᱭᱜᱟ ᱞᱟᱜᱟᱜᱼᱟ ᱚᱱᱟᱛᱮ ᱰᱟᱝᱨᱤ ᱢᱮᱨᱚᱢᱹ ᱥᱤᱢ ᱮᱢᱟᱱ ᱠᱚ ᱟᱹᱥᱩᱞᱜᱮ ᱫᱚᱨᱠᱟᱨᱟ ᱡᱚᱠᱷᱚᱱ ᱡᱮᱢᱚᱱ ᱯᱮᱲᱟ ᱠᱚ ᱦᱮᱡ ᱞᱮᱱ ᱠᱷᱟᱡ ᱡᱮᱢᱚᱱ ᱵᱟᱡᱟᱨᱨᱮ ᱥᱮᱱ ᱵᱟᱝ ᱠᱟᱛᱮᱜ ᱚᱲᱟᱜ ᱨᱮᱦᱚᱢ ᱜᱚᱡ ᱠᱟᱛᱮᱜ ᱦᱚᱢ ᱩᱛᱩ ᱫᱟᱲᱮ ᱟᱭᱟ